ᱤᱧ ᱫᱩᱧ ᱢᱚᱱᱮᱭᱟ ᱡᱮ ᱮᱠᱷᱮᱱ ᱛᱤᱨᱞᱟᱹ ᱠᱚᱣᱟᱜ ᱤᱥᱤᱱ ᱫᱚ ᱵᱟᱝ ᱠᱟᱱᱟ ᱡᱚᱛᱚ ᱠᱚᱜᱮ ᱤᱥᱤᱱ ᱫᱚ ᱦᱩᱭᱩᱜᱼᱟ ᱠᱟᱨᱚᱱ ᱡᱚᱢ ᱦᱩᱭᱩᱜᱼᱟ ᱥᱮ ᱵᱟᱦᱩ ᱠᱩᱲᱤ ᱥᱮ ᱡᱩᱣᱟᱹᱱ ᱠᱩᱲᱤ ᱠᱚᱣᱟᱜ ᱤᱥᱤᱱ ᱫᱚ ᱵᱟᱝ ᱠᱟᱱᱟ ᱚᱲᱟᱜ ᱨᱮ ᱨᱩᱣᱟᱹ ᱦᱟᱹᱥᱩ ᱡᱚᱠᱷᱚᱱ ᱫᱚ ᱵᱟᱵᱟ ᱫᱟᱫᱟ ᱠᱚᱲᱟ ᱠᱚ ᱠᱚᱲᱟ ᱠᱚ ᱡᱟᱦᱟᱸ ᱛᱤᱱᱟᱹᱜ ᱜᱮ ᱢᱮᱱᱟᱜ ᱠᱚᱣᱟ ᱡᱚᱛᱚ ᱜᱮᱠᱚ ᱤᱥᱤᱱᱟ ᱠᱟᱨᱚᱱ ᱨᱮᱸᱜᱮᱡ ᱫᱚ ᱵᱟᱭ ᱵᱩᱡᱟ ᱛᱚ ᱡᱚᱢ ᱦᱩᱭᱩᱜᱼᱟ ᱥᱮ ᱚᱱᱟ ᱠᱟᱭᱛᱮ ᱡᱚᱛᱚ ᱠᱚᱜᱮ ᱤᱥᱤᱱ ᱫᱚ ᱦᱩᱭᱩᱜᱼᱟ ᱤᱧ ᱫᱩᱧ ᱢᱚᱱᱮᱭᱟ ᱤᱥᱤᱱ ᱫᱚ ᱮᱠᱷᱮᱱ ᱛᱤᱨᱞᱟᱹ ᱠᱚᱣᱟᱜ ᱠᱟᱹᱢᱤ ᱫᱚ ᱵᱟᱝ ᱠᱟᱱᱟ ᱤᱥᱤᱱ ᱫᱚ ᱚᱲᱟᱜ ᱨᱮᱱ ᱡᱚᱛᱚ ᱠᱚᱣᱟᱜ ᱜᱮ ᱠᱟᱱᱟ ᱦᱟᱲᱟᱢ ᱦᱟᱲᱟᱢ ᱠᱚ ᱠᱚᱲᱟ ᱠᱚ ᱵᱟᱵᱟ ᱛᱟᱠᱚ ᱡᱚᱛᱚ ᱠᱚᱜᱮ ᱠᱚ ᱤᱥᱤᱱᱟ ᱤᱥᱤᱱ